ᱤᱧᱟᱹᱜ ᱩᱭᱦᱟᱹᱨ ᱛᱮᱫᱚ ᱛᱤᱦᱤᱧ ᱞᱮᱠᱟᱱ ᱥᱚᱢᱚᱭ ᱨᱮ ᱡᱟᱦᱟᱸ ᱟᱴᱷᱨᱚ ᱵᱚᱪᱷᱚᱨ ᱠᱷᱚᱱᱟᱜ ᱠᱚᱢ ᱩᱢᱮᱹᱨ ᱠᱚ ᱥᱚᱦᱚᱨ ᱵᱟᱡᱟᱨ ᱨᱮ ᱥᱮ ᱦᱟᱸᱰᱮ ᱱᱟᱰᱮ ᱠᱟᱹᱢᱤ ᱠᱟᱛᱮᱫ ᱟᱠᱚᱣᱟᱜ ᱡᱤᱵᱚᱱ ᱠᱚ ᱵᱚᱨᱵᱟᱫᱮᱜᱼᱟ ᱟᱠᱚᱣᱟᱜ ᱡᱟᱦᱟᱸ ᱱᱚᱣᱟ ᱤᱭᱟᱹ ᱵᱚᱭᱮᱥ ᱨᱮᱫᱚ ᱦᱟᱱᱛᱮ ᱱᱟᱛᱮ ᱥᱮ ᱡᱟᱦᱟᱸᱭᱟᱜ ᱦᱤᱨᱞᱟᱹ ᱨᱮ ᱛᱟᱦᱮᱸ ᱠᱟᱛᱮᱫ ᱟᱠᱚᱣᱟᱜ ᱥᱤᱠᱷᱱᱟᱹᱛ ᱠᱚ ᱯᱩᱨᱟᱹᱣᱟ ᱥᱮᱠᱚ ᱧᱟᱢᱟ ᱵᱷᱚᱵᱤᱥᱥᱚᱛ ᱨᱮ ᱥᱚᱝᱥᱟᱨ ᱥᱮ ᱜᱤᱫᱽᱨᱟᱹᱣᱟᱜ ᱱᱟᱯᱟᱭ ᱛᱮ ᱪᱟᱞᱟᱜᱼᱟ ᱟᱨ ᱠᱚᱢ ᱩᱢᱮᱨ ᱨᱮ ᱦᱩᱭᱩᱜᱼᱟ ᱡᱟᱦᱟᱱᱟᱜ ᱟᱡᱟᱜ ᱯᱚᱭᱥᱟ ᱯᱨᱚᱵᱽᱞᱮᱢ ᱥᱮ ᱚᱲᱟᱜ ᱨᱮᱱᱟᱜ ᱯᱚᱨᱤᱥᱛᱷᱤᱛᱤ ᱵᱟᱹᱲᱤᱡ ᱦᱚᱭ ᱤᱫᱤ ᱠᱟᱛᱮᱫ ᱥᱚᱦᱚᱨ ᱵᱟᱡᱟᱨ ᱥᱮ ᱵᱟᱭᱨᱮ ᱠᱟᱹᱢᱤ ᱟᱡᱟᱜ ᱡᱟᱦᱟᱸ ᱜᱮ ᱢᱤᱫᱴᱟᱱ ᱢᱩᱡᱩᱨᱤ ᱤᱫᱤ ᱠᱟᱛᱮᱫ ᱜᱮ ᱚᱱᱟᱫᱚ ᱦᱩᱭᱩᱜ ᱫᱚ ᱵᱟᱝ ᱫᱚᱨᱠᱟᱨ ᱟᱨ ᱱᱚᱣᱟ ᱠᱚ ᱤᱫᱤ ᱠᱟᱛᱮᱫ ᱥᱚᱨᱠᱟᱨ ᱦᱚᱸ ᱢᱤᱫᱴᱮᱱ ᱯᱚᱫᱚᱠᱠᱷᱮᱹᱯ ᱦᱟᱛᱟᱣ ᱫᱚᱨᱠᱟᱨ ᱡᱮ ᱡᱟᱦᱟᱸᱭ ᱠᱚᱢ ᱵᱚᱭᱮᱥ ᱨᱮ ᱠᱟᱹᱢᱤᱭᱟᱭ ᱥᱮ ᱠᱟᱹᱢᱤ ᱦᱚᱪᱚᱭᱮᱭᱟᱭ ᱡᱟᱦᱟᱸᱭ ᱠᱟᱹᱢᱤ ᱦᱚᱪᱚᱭ ᱥᱮ ᱡᱟᱦᱟᱸᱭ ᱠᱟᱹᱢᱤ ᱦᱚᱪᱚᱭ ᱩᱱᱤ ᱞᱟᱹᱜᱤᱫ ᱫᱚᱱᱰᱚ ᱟᱨ ᱡᱟᱦᱟᱸᱭ ᱠᱚ ᱢᱩᱫᱽᱨᱮ ᱜᱤᱫᱽᱨᱟᱹ ᱠᱟᱹᱢᱤᱭᱟ ᱩᱱᱤ ᱞᱟᱹᱜᱤᱫ ᱱᱟᱯᱟᱭ ᱟᱥᱲᱟ ᱥᱮ ᱥᱚᱨᱠᱟᱨ ᱯᱟᱦᱴᱟ ᱠᱷᱚᱱᱟᱜ ᱯᱷᱨᱤ ᱛᱮ ᱯᱟᱲᱦᱟᱣ ᱦᱚᱪᱚᱭᱮ ᱢᱟ